ᱵᱮᱝᱠ ᱨᱮ ᱪᱟᱞᱟᱣ ᱠᱟᱛᱮ ᱢᱟᱡᱷᱮ ᱢᱟᱡᱷᱮ ᱟᱫᱷᱮᱠ ᱟᱫᱷᱮᱠ ᱥᱚᱢᱚᱭ ᱫᱚ ᱟᱹᱰᱤ ᱵᱟᱹᱲᱤᱡ ᱜᱮ ᱦᱩᱭᱩᱜᱼᱟ ᱪᱮᱫᱟᱜ ᱥᱮ ᱟᱨᱚ ᱵᱮᱥᱤᱨ ᱵᱷᱟᱜᱽ ᱛᱚ ᱟᱵᱚ ᱥᱟᱱᱛᱟᱲ ᱜᱮ ᱟᱵᱚ ᱥᱟᱱᱛᱟᱲ ᱠᱚ ᱟᱵᱚ ᱨᱮᱱ ᱵᱩᱰᱷᱤ ᱜᱚ ᱛᱟᱠᱚ ᱫᱟᱹᱫᱩ ᱛᱟᱠᱚ ᱦᱟᱲᱟᱢᱵᱟ ᱛᱟᱠᱚ ᱠᱚ ᱪᱟᱞᱟᱣ ᱞᱮᱱᱠᱷᱟᱱ ᱩᱱᱠᱩ ᱩᱱᱟᱹᱜ ᱩᱱᱠᱩ ᱵᱮᱝᱠ ᱨᱮᱱ ᱢᱟᱹᱞᱤᱠ ᱠᱚ ᱵᱟᱠᱚ ᱠᱮᱭᱟᱨ ᱟᱵᱚᱱ ᱵᱟᱠᱚ ᱠᱮᱭᱟᱨ ᱠᱚᱣᱟ ᱪᱫᱟᱜ ᱥᱮ ᱡᱟᱦᱟᱱᱟᱜ ᱢᱮᱛᱟ ᱠᱚ ᱠᱷᱟᱱ ᱡᱮ ᱟᱯᱰᱮᱴᱤᱧ ᱢᱮᱛᱟ ᱢᱟᱠᱚ ᱛᱮᱦᱮᱧ ᱫᱚ ᱵᱟᱝ ᱦᱩᱭᱩᱜᱼᱟ ᱛᱮᱦᱮᱧ ᱫᱚ ᱢᱮᱥᱤᱱ ᱵᱟᱹᱲᱤᱡ ᱜᱮᱭᱟ ᱢᱮᱥᱤᱱ ᱵᱮᱥ ᱛᱟᱦᱮᱱ ᱨᱮᱦᱚᱸ ᱢᱮᱛᱟᱢᱟ ᱡᱮ ᱵᱟᱹᱲᱤᱡ ᱜᱮᱭᱟ ᱢᱮᱥᱤᱱ ᱛᱮᱦᱮᱧ ᱫᱚ ᱵᱟᱝ ᱦᱩᱭᱩᱜᱼᱟ ᱟᱨ ᱵᱟᱠᱷᱟᱱ ᱨᱚᱲ ᱦᱚᱸ ᱵᱟᱠᱚ ᱨᱚᱲ ᱟᱢᱟ ᱨᱚᱲ ᱟᱠᱚ ᱨᱮᱦᱚᱸ ᱵᱟᱝ ᱠᱚ ᱨᱚᱲ ᱟᱢᱟ ᱤᱧ ᱪᱟᱞᱟᱣ ᱵᱟᱲᱟ ᱠᱟᱱᱟ ᱤᱧ ᱥᱟᱢᱟᱝ ᱠᱚᱨᱮ ᱦᱚᱸ ᱚᱱᱠᱟ ᱜᱮ ᱦᱩᱭ ᱠᱟᱱᱟ ᱧᱮ ᱠᱚᱣᱟᱧ ᱵᱩᱰᱤᱜᱚ ᱦᱚᱲ ᱠᱚ ᱢᱮᱛᱟ ᱠᱚᱣᱟ ᱠᱚ ᱡᱮ ᱱᱚᱣᱟ ᱱᱚᱣᱟ ᱵᱟᱹᱧ ᱫᱟᱲᱮᱭᱟᱜ ᱠᱟᱱ ᱫᱚ ᱱᱚᱣᱟᱧ ᱪᱤᱠᱟᱹᱭᱟ ᱟᱫᱚ ᱠᱚ ᱞᱟᱹᱭᱟ ᱢᱮᱛᱟ ᱠᱚᱣᱟ ᱠᱚ ᱡᱮ ᱚᱱᱛᱮ ᱨᱮ ᱧᱮᱞ ᱡᱚᱱᱚᱜ ᱢᱮ ᱵᱟᱝ ᱠᱚ ᱞᱟᱹᱭ ᱠᱚᱣᱟ ᱡᱮ ᱱᱚᱣᱟ ᱫᱚ ᱱᱚᱝᱠᱟᱭ ᱦᱩᱭᱩᱜᱼᱟ ᱱᱚᱣᱟ ᱫᱚ ᱱᱚᱰᱮ ᱱᱚᱝᱠᱟᱭ ᱦᱩᱭᱩᱜᱼᱟ ᱡᱟᱦᱟᱱᱟᱜ ᱜᱮ ᱵᱟᱝᱠ ᱨᱮ ᱡᱩᱫᱤ ᱵᱳᱭ ᱟᱯ ᱴᱩ ᱰᱮᱴᱮᱢ ᱪᱟᱞᱟᱜᱼᱟ ᱢᱮᱛᱟ ᱢᱟᱠᱚ ᱛᱮᱦᱮᱧ ᱫᱚ ᱵᱟᱝ ᱡᱟᱦᱟᱱᱟᱜ ᱜᱮ ᱵᱟᱦᱱᱟ ᱠᱟᱛᱮ ᱨᱩᱣᱟᱹᱲ ᱠᱟᱢᱟ ᱠᱚ ᱢᱮᱛᱟ ᱢᱟᱠᱚ ᱮᱴᱟᱜ ᱫᱤᱱ ᱦᱤᱡᱩᱜ ᱢᱮ ᱟᱨ ᱟᱵᱚ ᱥᱟᱱᱛᱟᱲ ᱦᱚᱲ ᱫᱚ ᱰᱮᱞᱤ ᱰᱮᱞᱤ ᱫᱚ ᱵᱟᱵᱚ ᱚᱯᱥᱚᱨᱚᱜ ᱜᱮᱭᱟ